ᱟᱞᱮ ᱫᱚ ᱟᱛᱳ ᱥᱟᱶᱛᱮ ᱢᱩᱥᱞᱟᱹ ᱠᱚ ᱢᱮᱱᱟᱜ ᱠᱚᱣᱟ ᱛᱚ ᱵᱮᱵᱚᱦᱟᱨ ᱫᱚ ᱱᱟᱯᱟᱭ ᱵᱟᱲᱟᱜᱮ ᱡᱷᱚᱜᱽᱲᱟᱡᱷᱟᱹᱴᱤ ᱫᱚ ᱞᱟᱹᱲᱦᱟᱹᱭ ᱫᱚ ᱵᱟᱝ ᱦᱩᱭᱩᱜ ᱠᱟᱱᱟ ᱛᱚ ᱥᱟᱹᱜᱟᱹᱭ ᱛᱟᱦᱮᱱ ᱠᱟᱱᱟ ᱟᱵᱚ ᱦᱚᱲ ᱞᱮᱠᱟᱜᱮ ᱡᱮᱨᱚᱠᱚᱢ ᱟᱡ ᱜᱚᱜᱚ ᱡᱩᱫᱤᱧ ᱫᱤᱫᱤᱭᱟᱭ ᱠᱷᱟᱡ ᱛᱚ ᱜᱤᱫᱽᱨᱟᱹ ᱫᱚᱫᱚ ᱢᱟᱢᱚ ᱤᱧᱟ ᱚᱱᱟᱜᱮ ᱥᱟᱹᱜᱟᱹᱭ ᱫᱚ ᱡᱚᱛᱚ ᱦᱚᱲ ᱞᱮᱠᱟᱜᱮ ᱪᱮᱫ ᱞᱮᱠᱟ ᱟᱵᱚ ᱥᱟᱹᱜᱟᱹᱭ ᱚᱱᱠᱟᱜᱮ ᱦᱚᱦᱚ ᱫᱚ ᱡᱟᱦᱟᱱᱟᱜ ᱫᱚ ᱵᱟᱝ ᱦᱩᱭᱩᱜ ᱠᱟᱱᱟ ᱫᱟᱠᱟ ᱩᱛᱩ ᱫᱚ ᱡᱮᱦᱮᱛᱩ ᱵᱟᱞᱮ ᱡᱚᱢ ᱮᱫᱟ ᱩᱱᱠᱩᱣᱟᱜ ᱫᱚ ᱥᱮ ᱟᱠᱚ ᱦᱚᱸ ᱵᱟᱠᱚ ᱡᱚᱢᱮᱜ ᱛᱟᱞᱮᱭᱟ ᱠᱟᱨᱚᱱ ᱦᱮᱣᱟ ᱵᱟᱹᱱᱩᱜᱼᱟ ᱚᱱᱟᱛᱮ ᱪᱮᱫ ᱦᱚᱸᱵᱟᱝ ᱪᱟ ᱦᱚᱸᱵᱟᱝ ᱫᱟᱜ ᱫᱚ ᱧᱩ ᱜᱮ ᱪᱟ ᱥᱮ ᱫᱟᱠᱟ ᱩᱛᱩ ᱚᱱᱟ ᱠᱚᱫᱚ ᱵᱟᱝ ᱪᱟᱞᱟᱜᱼᱟ ᱟᱹᱰᱤ ᱢᱚᱡᱽᱞᱮ ᱛᱟᱦᱮᱱ ᱠᱟᱱᱟ ᱪᱮᱫ ᱦᱚᱸ ᱵᱟᱝ ᱦᱩᱭᱩᱜ ᱠᱟᱱ ᱛᱟᱞᱮᱭᱟ ᱚᱥᱩᱵᱤᱫᱟ ᱫᱚ ᱚᱱᱟᱜᱮ ᱢᱮᱱ ᱫᱚ